ᱤᱧᱟᱹᱜ ᱴᱚᱴᱷᱟ ᱨᱮᱱ ᱨᱟᱡᱽᱼᱟᱹᱨᱤ ᱫᱚᱞ ᱠᱚ ᱟᱹᱭᱩᱨ ᱠᱚ ᱤᱧ ᱪᱤᱱᱦᱟᱹᱣ ᱠᱟᱜ ᱠᱚᱣᱟ ᱴᱤᱭᱮᱢᱥᱤ ᱵᱤᱡᱮᱯᱤ ᱠᱚᱝᱜᱨᱮᱹᱥ ᱟᱨ ᱵᱟᱢᱯᱷᱨᱚᱱᱴ ᱟᱨ ᱥᱤᱯᱤᱭᱮᱢ ᱱᱩᱠᱩ ᱠᱚᱣᱟᱜ ᱮᱡᱮᱱᱰᱟ ᱫᱚ ᱦᱩᱭᱩᱜ ᱠᱟᱱᱟ ᱡᱮ ᱵᱷᱳᱴ ᱞᱟᱦᱟ ᱨᱮᱠᱩ ᱦᱟᱹᱡᱩᱜᱼᱟ ᱵᱷᱳᱴ ᱞᱟᱦᱟ ᱨᱮ ᱟᱭᱢᱟ ᱨᱚᱠᱚᱢ ᱠᱚ ᱠᱟᱛᱷᱟᱭᱟ ᱡᱮ ᱰᱟᱦᱟᱨ ᱞᱮ ᱴᱷᱤᱠᱟᱯᱮᱭᱟ ᱤᱧ ᱜᱮ ᱡᱤᱛᱟᱹᱣᱤᱧ ᱢᱮ ᱥᱮ ᱱᱤᱭᱟᱹ ᱵᱟᱨ ᱞᱮ ᱡᱤᱛᱟᱹᱣ ᱞᱮᱱ ᱡᱤᱛᱟᱹᱣ ᱞᱮᱱ ᱠᱷᱟᱡ ᱠᱚᱞ ᱞᱮ ᱮᱢᱟ ᱯᱮᱭᱟ ᱚᱲᱟᱜ ᱞᱮ ᱮᱢᱟ ᱮᱢᱟᱯᱮᱭᱟ ᱟᱭᱢᱟ ᱨᱚᱠᱚᱢ ᱠᱟᱛᱷᱟ ᱛᱮᱠᱚ ᱵᱩᱞᱟᱹᱣ ᱞᱮᱭᱟ ᱵᱷᱳᱴ ᱞᱮ ᱮᱢ ᱡᱤᱛᱟᱹᱣ ᱠᱚᱣᱟ ᱮᱢ ᱡᱤᱛᱟᱹᱣ ᱠᱟᱛᱮ ᱩᱱᱠᱩ ᱠᱩ ᱫᱚᱞ ᱟᱨ ᱯᱚᱨᱮ ᱛᱮ ᱵᱟᱝ ᱜᱮᱠᱚ ᱦᱟᱹᱡᱩᱜᱼᱟ ᱟᱨᱦᱚᱸ ᱵᱷᱳᱴ ᱞᱟᱦᱟ ᱨᱮᱫᱚ ᱟᱭᱢᱟ ᱨᱚᱠᱚᱢ ᱢᱤᱪᱷᱤᱞ ᱚᱱᱟ ᱚᱱᱟ ᱠᱚᱨᱮ ᱠᱩ ᱤᱫᱤ ᱞᱮᱭᱟ ᱢᱤᱴᱤᱝ ᱠᱚᱨᱮ ᱚᱱᱟ ᱠᱚ ᱢᱤᱴᱤᱝ ᱵᱟᱲᱟ ᱠᱟᱛᱮ ᱛᱟᱨᱯᱚᱨ ᱯᱚᱨᱮᱛᱮ ᱵᱷᱳᱴ ᱡᱤᱛᱟᱹᱣ ᱞᱮᱱᱠᱷᱟᱱ ᱩᱱᱠᱩ ᱫᱚ ᱵᱟᱹᱠᱩ ᱧᱮᱞ ᱧᱟᱢᱚᱜᱼᱟ ᱯᱚᱨᱮᱛᱮ ᱚᱠᱚᱭ ᱠᱩ ᱨᱟᱡᱽᱼᱟᱹᱨᱤ ᱫᱚᱞ ᱠᱩ ᱢᱚᱡᱽ ᱠᱷᱟᱡ ᱫᱚ ᱩᱱᱠᱩ ᱫᱚᱠᱩ ᱠᱟᱹᱢᱤᱦᱚᱨᱟ ᱠᱩᱱ ᱚᱠᱟ ᱫᱚ ᱢᱮᱱᱟᱜ ᱞᱟᱦᱟ ᱨᱮ ᱚᱱᱟ ᱠᱚ ᱠᱟᱹᱢᱤᱭᱟ ᱟᱨ ᱚᱠᱚᱭ ᱠᱚ ᱫᱚᱠᱩ ᱵᱟᱝ ᱜᱮᱠᱚ ᱥᱩᱨᱩᱜᱼᱟ ᱡᱮᱢᱚᱱ ᱢᱮᱱᱟᱜ ᱠᱚᱣᱟ ᱴᱤᱭᱮᱢᱥᱤ ᱫᱚᱞ ᱱᱩᱠᱩᱣᱟᱜ ᱫᱤᱱ ᱫᱚ ᱟᱞᱮᱭᱟᱜ ᱯᱚᱧᱪᱟᱭᱮᱛ ᱞᱮᱵᱮᱞ ᱨᱮ ᱢᱮᱱᱟᱜ ᱠᱚᱣᱟ ᱱᱩᱠᱩᱣᱟᱜ ᱫᱚ ᱠᱟᱹᱢᱤ ᱠᱚᱫᱩ ᱠᱟᱹᱢᱤᱭᱮᱫ ᱠᱟᱱ ᱜᱮᱭᱟ ᱱᱩᱠᱩ ᱫᱚ ᱟᱭᱢᱟ ᱨᱚᱠᱚᱢ ᱫᱩᱣᱟᱹᱨᱤ ᱥᱚᱨᱠᱟᱨ ᱩᱱᱠᱩ ᱠᱚ ᱦᱟᱹᱡᱩᱜ ᱠᱟᱱᱟ ᱚᱲᱟᱜ ᱚᱲᱟᱜ ᱯᱚᱲᱪᱟᱭᱮᱛ ᱮᱥᱛᱚᱨ ᱨᱮᱠᱚ ᱠᱟᱹᱢᱤ ᱚᱴᱚ ᱠᱟᱜ ᱠᱟᱱᱟ ᱡᱮᱢᱚᱱ ᱞᱚᱠᱠᱷᱤ ᱵᱷᱟᱱᱰᱟᱨ ᱥᱟᱥᱛᱷᱚ ᱥᱟᱛᱷᱤ ᱟᱭᱢᱟ ᱨᱚᱠᱚᱢ ᱠᱟᱹᱢᱤ ᱨᱮᱠᱚ ᱮᱥᱴᱤ ᱠᱟᱨᱰ ᱠᱚᱠᱚ ᱵᱮᱱᱟᱣᱮᱫ ᱠᱟᱱ ᱛᱟᱞᱮᱭᱟ ᱚᱱᱟ ᱠᱚᱠᱚ ᱠᱟᱹᱢᱤᱦᱚᱨᱟ ᱠᱚ ᱠᱟᱹᱢᱤᱣ ᱠᱟᱫ ᱛᱟᱞᱮᱭᱟ ᱟᱨ ᱚᱱᱱᱟᱱᱚ ᱯᱟᱹᱴᱤ ᱫᱚ ᱱᱤᱛᱳᱜ ᱫᱷᱟᱹᱵᱤᱡ ᱫᱚ ᱚᱱᱠᱟᱱ ᱠᱟᱹᱢᱤ ᱫᱚ ᱟᱹᱣᱨᱤ ᱠᱚ ᱠᱟᱹᱢᱤᱭᱟᱞᱮᱭᱟ ᱟᱨ ᱚᱱᱟ ᱵᱷᱳᱴ ᱞᱟᱦᱟ ᱨᱮᱜᱮᱠᱩ ᱵᱷᱳᱴ ᱛᱤᱭᱟᱹᱜ ᱞᱮᱱ ᱠᱷᱟᱡ ᱜᱮᱠᱩ ᱧᱮᱞ ᱧᱟᱢᱚᱜᱼᱟ ᱚᱱᱠᱟᱱ ᱞᱟᱹᱴᱩ ᱞᱟᱹᱴᱩ ᱨᱟᱡᱽᱼᱟᱹᱨᱤ ᱫᱚᱞ ᱠᱚ ᱵᱷᱳᱴ ᱪᱟᱵᱟᱞᱮᱱ ᱠᱷᱟᱱ ᱫᱚ ᱚᱦᱚᱠ ᱧᱮᱞ ᱵᱟᱠᱚ ᱧᱮᱞ ᱧᱟᱢᱚᱜᱼᱟ ᱵᱟᱹᱠᱩ ᱛᱟᱦᱮᱱᱟ ᱚᱱᱮ ᱚᱱᱠᱟ ᱛᱮᱜᱮ ᱚᱠᱚᱭ ᱠᱩ ᱨᱟᱡᱽᱼᱟᱹᱨᱤ ᱨᱮᱱ ᱦᱚᱲ ᱫᱚ ᱟᱹᱰᱤ ᱢᱚᱡᱽ ᱠᱚ ᱜᱟᱞᱢᱟᱨᱟᱣᱚᱜᱼᱟ ᱥᱚᱢᱚᱭ ᱪᱟᱵᱟ ᱞᱮᱱ ᱠᱷᱟᱡᱽ ᱜᱮ ᱩᱱᱠᱩ ᱫᱚᱠᱚ ᱮᱴᱟᱜ ᱥᱮᱫ ᱠᱚ ᱪᱟᱞᱟᱜᱼᱟ ᱚᱱᱮ ᱚᱱᱠᱟᱱ ᱨᱟᱡᱼᱟᱹᱨᱤ ᱫᱚᱞ ᱜᱮ ᱟᱞᱮ ᱠᱚᱠᱚ ᱜᱚᱲᱚ ᱜᱚᱲᱚᱣᱟᱞᱮ ᱠᱟᱱᱟ ᱟᱨᱠᱚ ᱥᱚᱝᱜᱮ ᱨᱮᱠᱚ ᱛᱟᱦᱮᱱ ᱠᱟᱱᱟ ᱢᱩᱪᱟᱹᱫ ᱫᱷᱟᱹᱵᱤᱡ